ᱤᱧᱟᱹᱜ ᱤᱥᱤᱱ ᱨᱮ ᱵᱮᱣᱦᱟᱨ ᱠᱤᱪᱷᱩ ᱠᱚᱢ ᱧᱟᱢᱚᱜ ᱟᱥᱟᱵᱷᱟᱵᱤᱠ ᱩᱯᱟᱫᱟᱱ ᱠᱚᱫᱚ ᱦᱳᱭᱳᱜ ᱠᱟᱱᱟ ᱡᱮᱢᱚᱱ ᱥᱚᱵᱽᱡᱤ ᱩᱛᱩ ᱨᱮ ᱵᱮᱣᱦᱟᱨ ᱵᱟᱲᱟ ᱦᱳᱭ ᱠᱟᱱᱟ ᱠᱟᱹᱨᱤ ᱯᱟᱛᱟ ᱟᱨ ᱚᱱᱠᱟ ᱜᱮ ᱦᱟᱹᱠᱩ ᱩᱛᱩ ᱨᱮ ᱵᱮᱣᱦᱟᱨ ᱵᱟᱲᱟ ᱠᱟᱱᱟ ᱡᱚᱡᱚ ᱱᱚᱣᱟ ᱠᱚ ᱜᱮ ᱥᱟᱵᱷᱟᱵᱤᱠ ᱩᱯᱟᱫᱟᱱ ᱫᱚ